ᱦᱳᱭ ᱢᱚᱬᱮ ᱦᱚᱲ ᱤᱧ ᱨᱮᱱ ᱠᱟᱹᱴᱤᱡ ᱨᱮᱱ ᱜᱟᱛᱮ ᱠᱚᱣᱟᱜ ᱧᱩᱛᱩᱢᱤᱧ ᱞᱟᱹᱭ ᱮᱫᱟ ᱯᱟᱨᱛᱷᱚ ᱦᱮᱢᱵᱨᱚᱢ ᱚᱵᱷᱤᱡᱤᱛ ᱵᱟᱥᱠᱮ ᱵᱟᱫᱚᱞ ᱢᱟᱱᱰᱤ ᱚᱱᱤᱢᱟ ᱢᱟᱱᱰᱤ ᱥᱚᱱᱚᱛ ᱢᱩᱨᱢᱩ